ᱦᱮᱸ ᱤᱧ ᱤᱥᱤᱱ ᱢᱩᱴᱟᱢᱩᱴᱤᱧ ᱵᱟᱲᱟᱭ ᱜᱮᱭᱟ ᱮᱸᱜ ᱫᱟᱠᱟᱼᱩᱛᱩ ᱛᱟᱨ ᱢᱚᱫᱽᱫᱷᱮ ᱢᱟᱥᱨᱤ ᱟᱹᱞ ᱵᱷᱟᱹᱜᱤ ᱡᱩᱛᱤᱧ ᱤᱥᱤᱱ ᱫᱟᱲᱮᱭᱟᱜᱼᱟ ᱢᱟᱥᱨᱤ ᱫᱟᱹᱞ ᱡᱮᱢᱚᱱ ᱚᱱᱟ ᱟᱨᱩᱯ ᱯᱷᱟᱨᱪᱟ ᱠᱟᱛᱮᱫ ᱚᱱᱟ ᱠᱚᱲᱟᱭ ᱨᱮ ᱮᱢ ᱠᱟᱛᱮᱫ ᱫᱟᱜ ᱨᱮ ᱟᱨ ᱫᱟᱹᱞ ᱮᱢ ᱠᱟᱛᱮᱫ ᱜᱮ ᱚᱱᱟ ᱨᱮ ᱵᱮᱨᱮᱞ ᱯᱮᱸᱭᱟᱡ ᱪᱮᱛᱟᱱ ᱠᱷᱚᱱ ᱜᱮᱫᱟᱜ ᱦᱩᱭᱩᱜᱼᱟ ᱟᱨ ᱢᱟᱨᱤᱪ ᱜᱮᱫᱟᱜᱼᱟ ᱟᱨ ᱵᱟᱨᱭᱟ ᱜᱟᱱ ᱚᱱᱟ ᱠᱷᱚᱱ ᱚᱱᱟ ᱪᱮᱛᱟᱱ ᱨᱮᱜᱮ ᱵᱩᱞᱩᱝ ᱥᱟᱥᱟᱝ ᱯᱚᱨᱤᱢᱟᱱ ᱢᱚᱛᱚᱧ ᱞᱟᱜᱟᱣ ᱠᱮᱫᱟ ᱟᱨ ᱚᱱᱟ ᱦᱮᱰᱮᱡ ᱞᱟᱹᱵᱤᱫ ᱮᱱᱟ ᱡᱚᱠᱷᱚᱱ ᱦᱮᱰᱮᱡ ᱞᱟᱹᱵᱤᱫ ᱠᱟᱛᱮᱫ ᱚᱱᱟ ᱫᱚ ᱚᱱᱟ ᱦᱮᱸᱫᱮ ᱛᱩᱲᱤ ᱛᱮ ᱚᱱᱟ ᱫᱚ ᱯᱷᱚᱲᱟᱱ ᱦᱩᱭᱩᱜᱼᱟ ᱟᱨ ᱦᱟᱞᱠᱟ ᱠᱟᱹᱴᱤᱡ ᱪᱤᱱᱤᱣᱟᱜ ᱠᱷᱟᱱ ᱚᱱᱟ ᱫᱟᱹᱞ ᱫᱚ ᱟᱹᱰᱤ ᱟᱸᱴ ᱥᱤᱵᱤᱞᱟ ᱟᱨ ᱚᱱᱟ ᱥᱟᱶᱛᱤᱧ ᱠᱩᱥᱤᱭᱟᱜᱼᱟ ᱢᱮᱨᱚᱢ ᱡᱤᱞ ᱤᱥᱤᱱ ᱢᱮᱨᱚᱢ ᱡᱤᱞ ᱫᱚ ᱤᱧ ᱫᱚ ᱱᱚᱝᱠᱟᱧ ᱤᱥᱤᱱᱟ ᱡᱟᱦᱟᱸᱛᱤᱱᱟᱹᱜ ᱜᱮ ᱡᱤᱞ ᱫᱚ ᱦᱩᱭ ᱦᱚᱪᱚᱱᱟᱜ ᱜᱮ ᱤᱧ ᱫᱚ ᱯᱨᱚᱛᱷᱚᱢ ᱨᱤᱧ ᱵᱷᱟᱯᱟᱣᱟ ᱵᱷᱟᱯᱟᱣ ᱛᱟᱭᱱᱚᱢ ᱚᱱᱟ ᱫᱩᱧ ᱨᱮᱸᱡᱮᱫᱟ ᱨᱮᱸᱡᱮᱫ ᱠᱟᱛᱮᱫ ᱚᱱᱟ ᱫᱚ ᱫᱟᱜ ᱫᱚ ᱚᱪᱚᱜᱚᱜᱼᱟ ᱟᱨ ᱚᱱᱟ ᱛᱟᱭᱱᱚᱢ ᱚᱱᱟ ᱮᱸ ᱢᱚᱥᱞᱟᱧ ᱠᱚᱥᱟᱣᱟ ᱮᱱᱛᱮ ᱡᱤᱞ ᱨᱮ ᱡᱟᱦᱟᱸ ᱢᱚᱥᱞᱟ ᱠᱚ ᱞᱟᱜᱟᱣᱟ ᱚᱱᱟ ᱡᱚᱛᱚ ᱢᱚᱥᱞᱟ ᱠᱚᱥᱟᱣ ᱠᱟᱛᱮᱫ ᱴᱚᱢᱟᱴᱳ ᱦᱚᱸᱧ ᱞᱟᱜᱟᱣᱟ ᱟᱨ ᱚᱱᱟ ᱢᱚᱥᱞᱟ ᱠᱚᱥᱟᱣ ᱡᱚᱠᱷᱚᱱ ᱨᱮᱰᱤᱭᱱᱟ ᱥᱟᱱᱟᱢᱟᱜ ᱥᱟᱹᱛ ᱮᱱᱟ ᱩᱱᱫᱚ ᱪᱮᱛᱟᱱ ᱠᱷᱚᱱ ᱚᱱᱟ ᱡᱤᱞᱤᱧ ᱮᱢᱟ ᱟᱨ ᱚᱱᱟ ᱟᱫᱚ ᱛᱟᱭᱢ ᱛᱮ ᱚᱱᱟ ᱡᱤᱞᱤᱧ ᱠᱚᱥᱟᱣᱟ ᱡᱟᱦᱟᱸ ᱥᱤᱫᱽᱫᱚᱣᱟᱠᱟᱱ ᱡᱤᱞ ᱟᱫᱚ ᱚᱱᱟ ᱡᱤᱞ ᱠᱚᱥᱟᱣ ᱤᱥᱤᱱᱟᱹᱧ ᱛᱤᱱ ᱜᱷᱟᱹᱲᱤᱡ ᱢᱚᱸᱡᱽ ᱛᱮ ᱟᱣᱨᱤ ᱠᱚᱥᱟᱜᱼᱟ ᱚᱱᱟ ᱡᱤᱞ ᱨᱮ ᱵᱩᱞᱩᱝ ᱠᱚ ᱢᱚᱥᱞᱟ ᱠᱚ ᱟᱣᱨᱤ ᱮᱸ ᱵᱚᱞᱚᱱᱟ ᱚᱱᱟ ᱩᱱᱚ ᱫᱦᱟᱵᱤᱡ ᱜᱮ ᱚᱱᱟ ᱡᱤᱞ ᱫᱩᱧ ᱠᱚᱥᱟᱣᱟ ᱠᱚᱥᱟᱣ ᱥᱟᱹᱛ ᱠᱟᱛᱮᱫ ᱧᱮᱞ ᱠᱤᱫᱟᱹᱧ ᱡᱚᱠᱷᱚᱱ ᱚᱱᱟ ᱧᱤᱞ ᱫᱚ ᱠᱚᱥᱟᱣ ᱥᱟᱹᱛᱮ ᱮᱱᱟ ᱠᱚᱥᱟᱣ ᱥᱟᱹᱛ ᱠᱟᱛᱮᱫ ᱯᱚᱨᱤᱢᱟᱱ ᱢᱚᱛᱚ ᱫᱟᱜ ᱤᱧ ᱫᱩᱞᱟᱜᱼᱟ ᱫᱟᱜ ᱫᱩᱞ ᱠᱟᱛᱮᱫ ᱟᱫᱚ ᱚᱱᱟ ᱫᱚ ᱡᱚᱠᱷᱚᱱᱤᱧ ᱯᱷᱮᱰᱟ ᱚᱱᱟ ᱞᱟᱦᱟ ᱨᱮ ᱠᱟᱹᱴᱤᱡ ᱫᱷᱚᱱᱤᱭᱟᱹ ᱯᱚᱛᱟ ᱚᱱᱟ ᱪᱷᱤᱴᱠᱟᱹᱣ ᱠᱟᱛᱮᱫ ᱢᱟᱠᱷᱟᱣ ᱠᱟᱛᱮᱫ ᱟᱫᱚ ᱚᱱᱟ ᱫᱩᱧ ᱯᱷᱮᱰᱟ ᱟᱫᱚ ᱱᱚᱶᱟ ᱡᱤᱞ ᱤᱥᱤᱱ ᱤᱧ ᱫᱚ ᱟᱹᱰᱤ ᱟᱸᱴᱤᱧ ᱠᱩᱥᱤᱣᱟᱜᱼᱟ ᱟᱨ ᱤᱧ ᱦᱚᱸ ᱥᱤᱵᱤᱞᱤᱧᱟᱹ ᱟᱨ ᱮᱴᱟᱜ ᱯᱮᱲᱟ ᱠᱚᱦᱚᱸ ᱮᱢ ᱥᱟᱱᱟᱭᱤᱧᱟᱹ ᱤᱧ ᱫᱚ ᱚᱱᱟ ᱵᱤᱥᱮᱥ ᱠᱚᱨᱮ ᱚᱱᱟ ᱢᱮᱨᱚᱢ ᱡᱤᱞ ᱤᱥᱤᱱ ᱤᱧ ᱫᱚ ᱵᱮᱥᱤᱧ ᱠᱩᱥᱤᱭᱟᱜᱼᱟ